ᱵᱟᱦᱟ ᱨᱮᱫᱚᱞᱮ ᱯᱤᱴᱷᱟᱹᱭᱟ ᱡᱤᱞ ᱯᱤᱴᱷᱟᱹ ᱥᱟᱥᱟᱝ ᱥᱩᱱᱩᱢ ᱵᱩᱞᱩᱝ ᱥᱩᱠᱨᱤ ᱡᱤᱞ ᱠᱚᱞᱮ ᱯᱤᱴᱷᱟᱹᱭᱟ ᱥᱟᱥᱟᱝ ᱥᱩᱱᱩᱢ ᱵᱩᱞᱩᱝ ᱟᱫᱟ ᱨᱟᱹᱥᱩᱱ ᱡᱤᱨᱟᱹ ᱜᱩᱞᱠᱤ ᱥᱟᱱᱟᱢ ᱜᱮᱞᱮ ᱞᱟᱜᱟᱣᱟᱜᱼᱟ ᱟᱨᱞᱮ ᱯᱤᱴᱷᱟᱹᱭᱟ ᱯᱟᱛᱲᱟ ᱨᱮᱞᱮ ᱤᱭᱟᱹ ᱵᱟᱹᱴᱤ ᱨᱮᱞᱮ ᱥᱤᱯᱤ ᱴᱷᱤᱠ ᱠᱮᱫᱜᱮ ᱛᱟᱯᱚᱨᱮ ᱯᱟᱛᱲᱟ ᱨᱮᱞᱮ ᱯᱟᱛᱲᱟ ᱨᱮᱞᱮ ᱡᱩᱛ ᱠᱮᱫᱜᱮ ᱯᱟᱛᱲᱟ ᱨᱮᱞᱮ ᱚᱱᱠᱟ ᱛᱷᱟᱯᱚ ᱛᱷᱟᱯᱚ ᱛᱮᱞᱮ ᱡᱩᱛ ᱠᱮᱫᱜᱮ ᱟᱨ ᱞᱮ ᱛᱟᱣᱟ ᱨᱮᱞᱮ ᱪᱚᱸᱫᱟ ᱠᱮᱫ ᱜᱮ ᱛᱟᱣᱟ ᱨᱮᱞᱮ ᱪᱚᱸᱫᱟ ᱠᱮᱫ ᱜᱮ ᱤᱥᱤᱱ ᱱᱟ ᱟᱫᱚ ᱥᱚᱦᱚᱨᱟᱭ ᱨᱮᱫᱚ ᱵᱟᱦᱟ ᱨᱮᱫᱚ ᱡᱤᱞ ᱠᱚᱞᱮ ᱯᱤᱴᱷᱟᱹᱭᱟ ᱟᱨ ᱥᱚᱦᱚᱨᱟᱭ ᱨᱮᱦᱚᱸ ᱡᱤᱞ ᱠᱚ ᱯᱳᱞᱴᱤ ᱡᱤᱞ ᱢᱮᱨᱚᱢ ᱡᱤᱞ ᱚᱠᱚᱭ ᱫᱚ ᱠᱟᱹᱥᱤ ᱡᱤᱞ ᱚᱠᱚᱭ ᱫᱚ ᱥᱩᱠᱨᱤ ᱡᱤᱞ ᱚᱠᱚᱭ ᱫᱚ ᱯᱟᱣᱨᱟ ᱡᱤᱞ ᱚᱠᱚᱭ ᱫᱚ ᱥᱤᱢ ᱡᱤᱞ ᱡᱟᱦᱟᱸᱭ ᱡᱟᱦᱟᱸ ᱞᱮᱠᱟ ᱢᱟᱱᱮ ᱠᱚ ᱠᱩᱥᱤᱭᱟᱜᱼᱟ ᱚᱱᱠᱟ ᱠᱚ ᱯᱤᱴᱷᱟᱹᱭᱟ ᱥᱟᱥᱟᱝ ᱥᱩᱱᱩᱢ ᱵᱩᱞᱩᱝ ᱢᱟᱱᱮ ᱡᱚᱛᱚ ᱨᱮᱜᱮ ᱚᱱᱟ ᱨᱮᱦᱚᱸ ᱢᱟᱱᱮ ᱞᱟᱜᱟᱣ ᱞᱟᱜᱟᱜᱼᱟ ᱩᱛᱩ ᱴᱷᱤᱠ ᱠᱟᱞᱮ ᱟᱫᱟ ᱨᱟᱹᱥᱩᱱ ᱠᱚᱞᱮ ᱨᱤᱫᱟ ᱥᱟᱥᱟᱝ ᱢᱚᱥᱞᱟ ᱠᱚᱞᱮ ᱨᱤᱫᱟ ᱨᱤᱫᱟ ᱚᱱᱟ ᱠᱚᱞᱮ ᱨᱤᱫ ᱴᱷᱤᱠᱟ ᱛᱟᱯᱚᱨᱮ ᱡᱚᱛᱚ ᱢᱮᱥᱟ ᱠᱟᱛᱮᱫ ᱞᱮ ᱠᱚᱨᱦᱟᱭ ᱨᱮᱞᱮ ᱪᱚᱸᱫᱟᱭᱟ ᱥᱩᱱᱩᱢ ᱞᱮ ᱫᱩᱞᱟᱜᱼᱟ ᱚᱱᱟ ᱨᱮᱞᱮ ᱤᱥᱤᱱ ᱴᱷᱤᱠᱟ ᱛᱟᱨᱯᱚᱨᱮ ᱞᱮ ᱟᱬᱜᱚ ᱠᱮᱫ ᱜᱮ ᱩᱛᱩ ᱟᱨ ᱦᱚᱞᱚᱝ ᱵᱟᱹᱴᱤ ᱨᱮᱞᱮ ᱫᱚᱦᱚ ᱠᱮᱫᱜᱮ ᱟᱨᱞᱮ ᱵᱩᱞᱩᱝ ᱞᱮ ᱞᱟᱜᱟᱣᱟᱫ ᱜᱮ ᱠᱟᱹᱴᱤᱡ ᱠᱟᱹᱴᱤᱡ ᱱᱟᱥᱮᱭᱟᱜ ᱛᱷᱚᱲᱟ ᱥᱟᱵᱟᱜᱚᱜᱼᱟ ᱥᱮ ᱵᱩᱞᱩᱝ ᱚᱱᱟ ᱦᱚᱞᱚᱝ ᱨᱮ ᱛᱷᱚᱲᱟ ᱞᱟᱜᱟᱣᱟᱜ ᱠᱷᱟᱡ ᱫᱚ ᱥᱟᱵᱟᱜ ᱞᱮᱱ ᱠᱷᱟᱡ ᱫᱚ ᱛᱟᱦᱞᱮ ᱫᱚ ᱵᱟᱞᱤ ᱫᱚ ᱵᱟᱝ ᱠᱟᱹᱴᱤᱡ ᱚᱱᱟ ᱦᱚᱞᱚᱝ ᱨᱮ ᱵᱩᱞᱩᱝ ᱞᱮ ᱮᱨᱟᱜ ᱜᱮ ᱟᱨᱞᱮ ᱚᱱᱟ ᱯᱤᱴᱷᱟᱹ ᱞᱮ ᱯᱤᱴᱷᱟᱹᱭ ᱜᱮᱭᱟ ᱤᱭᱟᱹ ᱡᱤᱞ ᱯᱤᱴᱷᱟᱹ ᱠᱚ ᱟᱨ ᱢᱚᱠᱚᱨ ᱨᱮᱫᱚᱞᱮ ᱯᱤᱴᱷᱟᱹᱭᱟ ᱢᱟᱱᱮ ᱵᱟᱹᱣᱬᱤ ᱦᱤᱞᱮᱜ ᱫᱚ ᱩᱢ ᱯᱟᱭᱨᱟ ᱠᱟᱛᱮᱫ ᱫᱚ ᱮᱱ ᱦᱤᱞᱳᱜ ᱫᱚ ᱵᱟᱝᱞᱮ ᱯᱤᱴᱷᱟᱹᱭᱟ ᱢᱚᱠᱚᱨ ᱦᱤᱞᱳᱜ ᱞᱮ ᱯᱤᱴᱷᱟᱹᱭᱟ ᱯᱤᱴᱷᱟᱹᱭᱟᱞᱮ ᱜᱩᱲ ᱯᱤᱴᱷᱟᱹᱭᱟᱞᱮ ᱚᱠᱚᱭ ᱫᱚᱞᱮ ᱫᱩᱞ ᱯᱤᱴᱷᱟᱹᱭᱟ ᱜᱩᱲ ᱨᱮᱦᱚᱸ ᱪᱤᱱᱤ ᱵᱩᱞᱩᱝ ᱪᱤᱱᱤ ᱫᱟᱜ ᱞᱮ ᱦᱮᱰᱮᱡᱟ ᱟᱨ ᱪᱤᱱᱤ ᱫᱟᱜ ᱞᱮ ᱦᱮᱰᱮᱡᱟ ᱚᱱᱟ ᱥᱟᱞᱟᱜ ᱦᱚᱞᱚᱝ ᱞᱮ ᱤᱭᱟᱹ ᱟᱫᱚᱢ ᱦᱚᱲ ᱫᱚ ᱡᱤᱨᱟᱹ ᱠᱚᱠᱚ ᱞᱟᱜᱟᱣᱟᱜᱼᱟ ᱟᱨ ᱠᱷᱟᱵᱟᱨ ᱥᱳᱰᱟ ᱠᱚᱠᱚ ᱞᱟᱜᱟᱣᱟᱜᱼᱟ ᱚᱱᱟ ᱠᱚ ᱟᱨ ᱚᱱᱟ ᱡᱤᱞ ᱚᱱᱟ ᱜᱩᱲ ᱯᱤᱴᱷᱟᱹ ᱢᱟᱱᱮ ᱥᱤᱯᱤ ᱴᱷᱤᱠ ᱠᱮᱫ ᱜᱮᱞᱮ ᱛᱟᱯᱚᱨᱮ ᱵᱟᱨ ᱯᱮ ᱦᱚᱲᱛᱮ ᱚᱱᱟ ᱯᱤᱴᱷᱟᱹᱞᱮ ᱵᱮᱱᱟᱣᱟ ᱥᱩᱱᱩᱢ ᱨᱮᱞᱮ ᱪᱚᱸᱫᱟᱭᱟ ᱠᱷᱳᱲᱟᱞᱮ ᱨᱟᱠᱟᱵᱟᱞᱮ ᱢᱤᱫ ᱦᱚᱲ ᱫᱚᱭ ᱨᱟᱠᱟᱵ ᱛᱟᱞᱮᱭᱟ ᱟᱨ ᱵᱟᱨ ᱯᱮ ᱦᱚᱲ ᱫᱚ ᱵᱮᱱᱟᱣ ᱠᱟᱛᱮ ᱞᱮ ᱠᱷᱳᱲᱟ ᱟᱨ ᱥᱟᱦᱟ ᱨᱩᱸᱰᱟᱹ ᱨᱮᱫᱚ ᱥᱮᱸᱫᱨᱟ ᱠᱚᱠᱚ ᱪᱞᱟᱜ ᱛᱟᱞᱮᱭᱟᱛᱚ ᱟᱨ ᱜᱩᱰᱩ ᱡᱤᱞ ᱠᱚᱠᱚ ᱟᱹᱜᱩᱭᱟ ᱠᱩᱞᱟᱹᱭ ᱡᱤᱞ ᱠᱚᱠᱚ ᱟᱹᱜᱩᱭᱟ ᱠᱩᱞᱟᱹᱭ ᱡᱤᱞ ᱫᱚᱞᱮ ᱤᱭᱟᱹᱭᱟ ᱚᱱᱟ ᱯᱤᱴᱷᱟᱹᱭᱟ ᱯᱟᱛᱲᱟ ᱯᱤᱴᱷᱟᱹ ᱟᱨ ᱵᱩᱞᱩᱝ ᱥᱩᱱᱩᱢ ᱡᱚᱛᱚ ᱜᱮᱞᱮ ᱞᱟᱜᱟᱣᱟᱜᱼᱟ ᱥᱟᱥᱟᱝ ᱢᱚᱥᱞᱟ ᱡᱤᱨᱟᱹ ᱜᱩᱞᱠᱤ ᱟᱫᱟ ᱨᱟᱥᱩᱱ ᱡᱰᱟ ᱠᱤᱪᱷᱩ ᱞᱟᱜᱟᱣ ᱨᱮᱭᱟᱜ ᱡᱚᱛᱚ ᱜᱮᱞᱮ ᱞᱟᱜᱟᱣᱟᱜᱼᱟ ᱟᱨ ᱰᱳᱸᱵᱳᱜ ᱯᱤᱴᱷᱟᱹᱭᱟᱞᱮ ᱚᱱᱟ ᱨᱮᱫᱚ ᱚᱠᱚᱭ ᱫᱚᱠᱚ ᱢᱮᱥᱟᱞᱟᱜᱼᱟ ᱦᱚᱛᱚᱫ ᱚᱠᱚᱭ ᱫᱚ ᱢᱟᱞᱦᱟᱱ ᱚᱠᱚᱭ ᱫᱚ ᱵᱩᱴ ᱟᱞᱩ ᱚᱱᱟ ᱦᱚᱸ ᱡᱚᱛᱚ ᱵᱩᱴ ᱠᱚᱞᱮ ᱞᱚᱦᱚᱫ ᱫᱚᱦᱚ ᱠᱟᱜᱼᱟ ᱧᱤᱫᱟᱹ ᱨᱮ ᱚᱱᱟ ᱞᱚᱦᱚᱫᱚᱜᱼᱟ ᱩᱛᱩ ᱥᱟᱥᱟᱝ ᱢᱚᱥᱞᱟ ᱞᱮ ᱵᱷᱟᱹᱡ ᱥᱩᱱᱩᱢ ᱵᱩᱞᱩᱝ ᱨᱮᱞᱮ ᱵᱷᱟᱹᱡᱤ ᱠᱮᱫ ᱜᱮ ᱟᱨ ᱞᱮ ᱩᱛᱩ ᱴᱷᱤᱠ ᱠᱮᱫ ᱜᱮ ᱛᱟᱯᱚᱨᱮ ᱦᱚᱞᱚᱝ ᱞᱮ ᱫᱩᱞᱟ ᱟᱨ ᱰᱩᱸᱵᱩᱜ ᱰᱩᱸᱵᱩᱜ ᱜᱳᱞ ᱜᱳᱞ ᱞᱮ ᱵᱮᱱᱟᱣ ᱠᱮᱫ ᱜᱮ ᱰᱩᱸᱵᱩᱜ ᱯᱤᱴᱷᱟᱹ ᱞᱮᱠᱟ ᱟᱨ ᱯᱷᱟᱹᱛᱭᱟᱹᱜ ᱚᱱᱟ ᱯᱷᱟᱹᱛᱭᱟᱹᱜ ᱞᱮ ᱛᱚᱞ ᱴᱷᱤᱠ ᱠᱮᱫ ᱜᱮ ᱯᱷᱟᱹᱛᱭᱟᱹᱜ ᱨᱮ ᱞᱩᱜᱽᱲᱤᱡ ᱟᱨ ᱞᱩᱜᱽᱲᱤᱡ ᱞᱮ ᱛᱚᱞ ᱠᱮᱫᱜᱮ ᱟᱨ ᱞᱮ ᱚᱱᱟ ᱨᱮᱞᱮ ᱪᱚᱸᱫᱟ ᱠᱮᱫᱜᱮ ᱪᱚᱸᱫᱟ ᱠᱟᱛᱮ ᱞᱮ ᱯᱤᱴᱷᱟᱹ ᱞᱮ ᱤᱥᱤᱱ ᱠᱮᱫ ᱜᱮ ᱟᱨ ᱚᱱᱟ ᱢᱚᱠᱚᱨ ᱠᱚᱨᱮ ᱚᱱᱟ ᱥᱟᱠᱨᱟᱛ ᱤᱭᱟᱹ ᱨᱮᱫᱚ ᱚᱱᱟ ᱡᱟᱛᱨᱟ ᱯᱟᱛᱟ ᱠᱚᱨᱮ ᱫᱚ ᱯᱟᱛᱲᱟ ᱜᱮᱞᱮ ᱯᱤᱴᱷᱟᱹᱭᱟ